ᱦᱮᱞᱳ ᱱᱚᱣᱟ ᱫᱚ ᱠᱤ ᱥᱟᱨᱡᱚᱢ ᱥᱟᱠᱟᱢ ᱡᱩᱢᱮᱴᱳ ᱥᱮᱱᱴᱟᱨ ᱥᱤᱴᱤ ᱥᱮᱱᱴᱟᱨ ᱨᱮᱱᱟᱜ ᱠᱟᱱᱟ ᱦᱳᱭ ᱤᱧ ᱚᱥᱤᱛ ᱦᱟᱸᱥᱫᱟᱧ ᱞᱟᱹᱭ ᱮᱫ ᱛᱟᱦᱮᱱᱟ ᱢᱤᱫ ᱜᱷᱟᱹᱲᱤᱠ ᱞᱟᱦᱟ ᱟᱯᱮᱭᱟᱜ ᱡᱩᱢᱮᱴᱳ ᱥᱮᱱᱴᱟᱨ ᱠᱷᱚᱱ ᱢᱤᱫ ᱯᱟᱛᱲᱟ ᱯᱤᱴᱟᱹᱧ ᱚᱰᱟᱨ ᱞᱮᱫᱟ ᱢᱮᱱᱠᱷᱟᱱ ᱚᱲᱟᱜ ᱨᱮ ᱠᱟᱹᱴᱤᱡ ᱮᱴᱠᱮᱴᱚᱬᱮ ᱦᱩᱭ ᱟᱠᱟᱱᱛᱮ

ᱠᱟᱹᱴᱤᱡ ᱵᱟᱨᱦᱮᱧ ᱪᱟᱞᱟᱜ ᱠᱟᱱᱟ ᱟᱨ ᱚᱱᱟᱛᱮ ᱟᱯᱮᱭᱟᱜ ᱡᱟᱦᱟᱸ ᱯᱟᱛᱲᱟ ᱯᱤᱴᱷᱟᱹ ᱚᱰᱟᱨ ᱚᱱᱟ ᱵᱟᱹᱧ ᱨᱤᱥᱤᱵᱷ ᱫᱟᱲᱮᱭᱟᱛᱟᱯᱮᱭᱟ ᱚᱱᱟᱛᱮ ᱠᱟᱹᱴᱤᱡ ᱤᱧ ᱱᱮᱦᱚᱨᱚᱜᱼᱟ ᱡᱩᱫᱤ ᱚᱱᱟ ᱤᱧ ᱡᱟᱦᱟᱸ ᱯᱟᱛᱲᱟ ᱯᱤᱴᱷᱟᱹ ᱟᱯᱮᱭᱟᱜ ᱡᱩᱢᱮᱴᱳ ᱥᱮᱱᱴᱟᱨ ᱠᱷᱚᱱᱤᱧ ᱚᱰᱟᱨ ᱞᱮᱫᱟ ᱚᱱᱟ ᱵᱟᱹᱛᱤᱞ ᱞᱮᱱ ᱛᱤᱧ ᱠᱷᱟᱱ ᱫᱚ